ᱤᱧᱟᱹᱜ ᱚᱛ ᱚᱢᱚᱱ ᱠᱟᱹᱢᱤ ᱵᱷᱟᱜᱮ ᱦᱩᱭᱩᱜ ᱞᱟᱹᱜᱤᱫ ᱛᱮᱫᱚ ᱤᱧ ᱫᱚ ᱮᱜᱽᱨᱤ ᱠᱟᱞᱪᱟᱨ ᱚᱯᱷᱤᱥ ᱠᱷᱚᱱᱟᱜ ᱯᱚᱨᱟᱢᱚᱥ ᱤᱧ ᱦᱟᱛᱟᱣᱟ ᱱᱚᱣᱟ ᱯᱟᱥᱟᱯᱟᱥᱤ ᱡᱟᱦᱟᱸᱭ ᱠᱚ ᱱᱟᱯᱟᱭ ᱥᱟᱹᱦᱤᱡ ᱠᱚ ᱚᱛ ᱚᱢᱚᱱ ᱵᱷᱟᱜ ᱵᱷᱟᱜᱤ ᱠᱚ ᱦᱩᱭ ᱦᱚᱪᱚᱭᱮᱫᱟ ᱩᱱᱠᱩ ᱴᱷᱮᱡ ᱦᱚᱸ ᱯᱚᱨᱟᱢᱚᱥᱚᱧ ᱦᱟᱛᱟᱣᱟ